ᱥᱮᱫᱟᱭ ᱜᱩᱰᱩᱨᱤᱭᱟᱹ ᱨᱮ ᱛᱟᱦᱮᱸ ᱠᱟᱱᱟᱭ ᱱᱮᱛᱟ ᱞᱮᱠᱟᱛᱮᱫᱚ ᱛᱟᱵᱚᱱ ᱥᱩᱱᱟᱹᱨᱟᱢ ᱥᱚᱨᱮᱱ ᱟᱨ ᱱᱚᱛᱮ ᱨᱮ ᱥᱤᱵᱩ ᱥᱚᱨᱮᱱ ᱦᱮᱢᱚᱱᱛ ᱥᱚᱨᱮᱱ ᱟᱨ ᱱᱤᱛᱚᱜ ᱪᱟᱹᱯᱟᱹᱭ ᱥᱚᱨᱮᱱ ᱦᱟᱞᱮ ᱵᱷᱳᱴ ᱦᱩᱭ ᱟᱠᱟᱱᱟ ᱟᱨ ᱡᱟᱦᱟᱸ ᱞᱮᱠᱟ ᱟᱵᱚ ᱢᱟ ᱜᱩᱰᱨᱟᱹ ᱢᱩᱨᱢᱩ ᱟᱨ ᱴᱤᱢᱩ ᱦᱟᱸᱥᱫᱟ